ᱱᱮᱛᱟᱨᱟᱜ ᱦᱤᱥᱟᱹᱵᱽᱛᱮ ᱡᱟᱦᱟᱸᱞᱮᱠᱟ ᱥᱳᱥᱟᱞ ᱢᱤᱰᱤᱭᱟ ᱟᱨ ᱯᱞᱟᱴᱯᱷᱚᱨᱢ ᱪᱟᱹᱞᱩ ᱟᱠᱟᱱᱟ ᱯᱷᱮᱹᱥᱵᱩᱠ ᱚᱣᱟᱴᱥᱮᱯ ᱟᱨᱦᱚᱸ ᱮᱢᱟᱱ ᱛᱮᱭᱟᱜ ᱟᱹᱰᱤ ᱞᱮᱠᱟᱱ ᱯᱞᱟᱴᱯᱷᱚᱨᱢ ᱢᱮᱱᱟᱜᱼᱟ ᱱᱚᱣᱟᱨᱮ ᱧᱮᱞ ᱠᱟᱛᱮᱫ ᱫᱤᱥᱚᱢᱨᱮᱧ ᱧᱮᱞ ᱠᱮᱫᱟ ᱟᱹᱰᱤ ᱫᱚᱠᱟᱨᱟ ᱟᱹᱰᱤᱜᱮ ᱜᱚᱲᱚ ᱥᱚᱯᱚᱦᱚᱫ ᱞᱮᱠᱟ ᱧᱮᱞᱚᱜ ᱠᱟᱱᱟ ᱪᱤᱠᱟᱹᱛᱮ ᱱᱤᱭᱟᱹ ᱟᱫᱷᱟᱨᱛᱮ ᱡᱟᱦᱟᱱᱟᱜ ᱜᱮ ᱟᱵᱚ ᱱᱤᱛᱚᱜ ᱥᱩᱨᱼᱥᱟᱺᱜᱤᱧ ᱨᱮᱭᱟᱜ ᱡᱟᱦᱟᱸᱵᱚᱱ ᱵᱟᱵᱚᱱ ᱧᱮᱞ ᱫᱟᱲᱮᱜ ᱫᱤᱥᱚᱢ ᱵᱟᱵᱚᱱ ᱪᱟᱞᱟᱣ ᱟᱠᱟᱱᱟ ᱚᱱᱟ ᱦᱤᱥᱟᱹᱵᱽᱛᱮ ᱥᱳᱥᱟᱞ ᱢᱤᱰᱤᱭᱟ ᱯᱞᱟᱴᱯᱷᱚᱨᱢᱨᱮ ᱫᱤᱥᱚᱢᱦᱚᱸᱵᱚ ᱧᱮᱞ ᱫᱟᱲᱣᱭᱟᱜ ᱠᱟᱱᱟ ᱟᱨᱵᱚᱱ ᱥᱟᱱᱛᱤᱜ ᱠᱟᱱ ᱜᱮᱭᱟ ᱱᱚᱣᱟ ᱢᱤᱰᱤᱭᱟ ᱮᱦᱚᱵ ᱠᱟᱛᱮᱫᱜᱮ ᱡᱟᱦᱟᱸᱞᱮᱠᱟ ᱟᱵᱚ ᱟᱸᱜᱮᱡᱫᱤᱱ ᱥᱚᱴᱠᱟᱴ ᱵᱷᱟᱥᱟᱛᱮ ᱜᱟᱯᱟᱞ ᱢᱟᱨᱟᱣ ᱠᱟᱛᱮᱫ ᱠᱟᱛᱷᱟᱵᱚᱱ ᱪᱟᱞ ᱫᱟᱲᱮᱭᱟᱜ ᱠᱟᱱᱟ ᱡᱟᱦᱟᱸᱞᱮᱠᱟ ᱯᱟᱹᱭᱥᱟᱹᱼᱴᱟᱠᱟ ᱮᱢᱟᱱ ᱛᱮᱢᱟᱱᱦᱚᱸ ᱟᱹᱰᱤ ᱯᱚᱨᱠᱟᱨᱜᱮ ᱜᱟᱱᱚᱜᱠᱟᱱ ᱜᱮᱭᱟ ᱟᱨ ᱱᱚᱣᱟᱫᱤᱱ ᱦᱤᱥᱟᱹᱵᱽ ᱠᱟᱛᱮᱫ ᱡᱟᱦᱟᱱᱞᱮᱠᱟ ᱥᱳᱥᱟᱞ ᱢᱤᱰᱤᱭᱟ ᱯᱞᱟᱴᱯᱷᱚᱨᱢᱨᱮ ᱵᱮᱵᱷᱟᱨ ᱦᱤᱡᱩᱜ ᱠᱟᱱᱟ ᱢᱤᱫ ᱦᱤᱥᱟᱹᱵᱽᱛᱮ ᱠᱷᱟᱨᱟᱯ ᱦᱚᱸ ᱢᱮᱱᱟᱜᱼᱟ ᱵᱮᱥ ᱦᱚᱸ ᱢᱮᱱᱟᱜᱼᱟ ᱡᱩᱫᱤᱢ ᱫᱟᱲᱮᱜᱵᱷᱳᱨ ᱮᱱᱠᱷᱟᱱ ᱵᱮᱥᱚᱢ ᱜᱮᱭᱟ ᱮᱱᱠᱷᱟᱱ ᱵᱟᱹᱲᱤᱡᱚᱜ ᱜᱮᱭᱟ ᱚᱱᱟ ᱦᱤᱥᱟᱹᱵᱽᱛᱮ ᱥᱳᱥᱟᱞ ᱢᱤᱰᱤᱭᱟ ᱨᱮᱭᱟᱜ ᱵᱮᱵᱷᱟᱨ ᱟᱹᱰᱤᱜᱮ ᱵᱮᱥ ᱜᱮᱭᱟ ᱫᱤᱥᱚᱢᱦᱚᱸ ᱚᱱᱟ ᱦᱤᱥᱟᱹᱵᱽᱛᱮ ᱡᱟᱦᱟᱸᱞᱮᱠᱟ ᱡᱟᱦᱟᱸᱞᱮᱠᱟ ᱥᱳᱥᱟᱞ ᱢᱤᱰᱤᱭᱟᱨᱮ ᱢᱟᱱᱮ ᱤᱭᱩᱴᱩᱵᱽᱨᱮ ᱚᱱᱟᱨᱮ ᱟᱲᱟᱜ ᱠᱟᱛᱮᱫᱦᱚᱸ ᱟᱫᱚᱢ ᱮᱢᱟᱱᱼᱮᱢᱟᱱ ᱠᱚ ᱥᱟᱺᱜᱤᱧ ᱪᱟᱞᱟᱣ ᱠᱟᱛᱮᱫ ᱯᱩᱭᱥᱟᱹᱼᱴᱟᱠᱟᱦᱚᱸᱠᱚ ᱟᱨᱡᱟᱣ ᱫᱟᱲᱮᱭᱟᱜ ᱠᱟᱱᱟ ᱟᱨ ᱡᱟᱦᱟᱸᱭ ᱥᱳᱥᱟᱞ ᱢᱤᱰᱤᱭᱟᱨᱮ ᱠᱤᱪᱷᱩ ᱵᱟᱝ ᱵᱟᱲᱟᱭ ᱞᱮᱠᱟᱱ ᱦᱚᱲ ᱨᱮᱸᱜᱮᱡ ᱦᱚᱲ ᱩᱱᱤᱫᱚ ᱚᱱᱟ ᱨᱮᱱᱟᱜ ᱵᱟᱝ ᱵᱟᱲᱟᱭᱛᱮ ᱵᱟᱝ ᱦᱩᱭ ᱫᱟᱲᱟᱮᱭᱟᱜᱼᱟ ᱟᱨ ᱚᱱᱟ ᱦᱤᱥᱟᱹᱵᱽ ᱥᱳᱥᱟᱞ ᱢᱤᱰᱤᱭᱟᱨᱮ ᱦᱤᱥᱟᱹᱵᱽᱫᱚ ᱚᱱᱠᱟᱱ ᱦᱤᱥᱟᱹᱵᱽᱛᱮᱜᱮ ᱦᱤᱡᱩᱜ ᱠᱟᱱᱟ ᱟᱨ ᱢᱤᱫ ᱦᱤᱥᱟᱹᱵᱽᱛᱮᱫᱚ ᱠᱚᱢᱦᱚᱸ ᱦᱤᱡᱩᱜ ᱠᱟᱱᱟ ᱟᱨ ᱵᱟᱝ ᱰᱷᱮᱨᱦᱚᱸ ᱦᱤᱡᱩᱜ ᱠᱟᱱᱟ ᱟᱫᱚ ᱢᱤᱫ ᱦᱤᱥᱟᱹᱵᱽᱛᱮᱫᱚ ᱜᱚᱲᱚ ᱦᱚᱸ ᱧᱟᱢᱚᱜᱠᱟᱱ ᱜᱮᱭᱟ